ᱜᱮᱞ ᱢᱚᱬᱮ ᱟᱜᱚᱥᱴ ᱵᱷᱟᱨᱚᱛ ᱫᱤᱥᱚᱢ ᱨᱮᱱᱟᱜ ᱯᱷᱩᱨᱜᱟᱹᱞ ᱢᱟᱦᱟ ᱵᱟᱨ ᱜᱮᱞ ᱛᱩᱨᱩᱭ ᱡᱟᱱᱩᱣᱟᱨᱤ ᱵᱷᱟᱨᱚᱛ ᱫᱤᱥᱚᱢ ᱨᱮᱱᱟᱜ ᱯᱨᱚᱡᱟ ᱛᱚᱱᱛᱨᱚ ᱫᱤᱵᱚᱥ ᱯᱮ ᱜᱮᱞ ᱡᱩᱱ ᱦᱩᱞ ᱢᱟᱦᱟ ᱯᱷᱤᱯ ᱥᱮᱯᱴᱮᱢᱵᱚᱨ ᱢᱟᱪᱮᱫ ᱢᱟᱦᱟ ᱱᱚᱭ ᱟᱜᱚᱥᱴ ᱡᱮᱜᱮᱫ ᱡᱟᱠᱟᱛ ᱟᱹᱫᱤᱵᱟᱹᱥᱤ ᱢᱟᱦᱟ